ᱤᱧ ᱡᱚᱠᱷᱚᱱ ᱵᱟᱦᱨᱤᱧ ᱪᱟᱞᱟᱜᱼᱟ ᱫᱟᱨᱮ ᱯᱟᱞᱦᱟ ᱠᱚ ᱨᱮᱭᱟᱜ ᱡᱚᱛᱱᱚ ᱞᱟᱹᱜᱤᱫ ᱛᱮᱫᱚ ᱚᱲᱟᱜ ᱨᱮᱱ ᱜᱚᱜᱚ ᱵᱟᱵᱟ ᱛᱟᱠᱚᱧ ᱞᱟᱹᱭ ᱦᱚᱴᱚ ᱟᱠᱚᱣᱟ ᱩᱱᱠᱩ ᱠᱚ ᱡᱚᱛᱱᱚ ᱦᱟᱛᱟᱲᱟ